ᱞᱟᱜᱟᱱ ᱠᱟᱹᱨᱤ ᱩᱛᱱᱟᱹᱣ ᱨᱮ ᱤᱧᱟᱹᱜ ᱫᱷᱚᱨᱢᱚ ᱥᱮᱞᱮᱫ ᱟᱨ ᱞᱟᱠᱪᱟᱨ ᱥᱮᱞᱮᱫ ᱟᱠᱟᱱ ᱜᱮᱭᱟ ᱚᱱᱟ ᱩᱫᱜᱟᱹᱣ ᱫᱚ ᱟᱹᱰᱤ ᱱᱟᱯᱟᱭ ᱛᱮ ᱦᱩᱭ ᱟᱠᱟᱱᱟ